ᱤᱧᱟᱹᱜ ᱴᱚᱴᱷᱟ ᱨᱮᱫᱚ ᱨᱟᱡᱽᱟᱹᱨᱤ ᱫᱚᱞ ᱠᱚ ᱥᱟᱥᱚᱱᱮᱫᱟ ᱛᱤᱨᱱᱚᱢᱩᱞ ᱩᱱᱠᱩ ᱫᱚ ᱦᱚᱲ ᱴᱷᱮᱱ ᱠᱷᱚᱱ ᱵᱷᱳᱴ ᱠᱚ ᱧᱟᱢᱮᱫ ᱠᱷᱟᱹᱛᱤᱨ ᱩᱱᱠᱩ ᱫᱚ ᱞᱟᱦᱟ ᱥᱮᱫ ᱠᱚ ᱞᱟᱦᱟ ᱤᱫᱤᱜ ᱠᱟᱱᱟ ᱱᱚᱶᱟ ᱱᱚᱶᱟ ᱫᱚᱞ ᱨᱮᱫᱚ ᱟᱹᱛᱩ ᱴᱚᱞᱟ ᱨᱮᱱ ᱪᱟᱞᱟᱣ ᱠᱟᱛᱮᱫ ᱩᱱᱠᱩ ᱫᱚ ᱦᱚᱲ ᱠᱚ ᱥᱮ ᱩᱱᱠᱩ ᱫᱚ ᱢᱚᱡᱽ ᱠᱚ ᱠᱟᱹᱢᱤᱭᱮᱫ ᱠᱷᱟᱹᱛᱤ ᱩᱱᱠᱩ ᱫᱚ ᱞᱟᱦᱟ ᱥᱮᱫ ᱠᱚ ᱞᱟᱦᱟ ᱤᱫᱤᱜ ᱠᱟᱱᱟ ᱤᱧᱟᱹᱜ ᱦᱚᱱᱚᱛ ᱨᱮᱭᱟᱜ ᱱᱟᱜᱟᱢ ᱵᱮᱱᱟᱣ ᱨᱮ ᱱᱚᱶᱟ ᱠᱚ ᱫᱚᱞ ᱫᱚ ᱟᱹᱰᱤ ᱢᱚᱡᱽ ᱜᱚᱲᱚ ᱠᱚ ᱮᱢ ᱟᱠᱟᱱᱟ